ᱠᱨᱮᱰᱤᱴ ᱠᱟᱨᱰ ᱵᱮᱱᱟᱣ ᱞᱟᱹᱜᱤᱫᱛᱮ ᱤᱧ ᱢᱳᱴᱟ ᱫᱷᱟᱨᱟ ᱯᱮᱯᱟᱨᱤᱧ ᱦᱟᱛᱟᱣ ᱠᱮᱭᱟᱟ ᱚᱱᱟ ᱦᱟᱛᱟᱣ ᱠᱟᱛᱮᱫ ᱤᱧ ᱯᱮᱱᱥᱤᱞ ᱠᱟᱴᱟ ᱨᱳᱵᱚᱲ ᱦᱟᱛᱟᱣ ᱠᱮᱭᱟᱹᱧ ᱚᱱᱟ ᱯᱚᱨᱮᱛᱮ ᱥᱠᱮᱡ ᱯᱮᱱ ᱦᱟᱛᱟᱣ ᱠᱮᱜ ᱠᱚᱣᱟᱧ ᱟᱨ ᱚᱱᱟ ᱦᱟᱛᱟᱣ ᱠᱟᱛᱮᱫ ᱤᱧ ᱢᱤᱫᱴᱟᱱ ᱠᱤᱛᱟᱹᱵ ᱠᱷᱚᱱ ᱯᱮᱱᱥᱤᱞ ᱛᱮ ᱯᱷᱳᱴᱳ ᱠᱚ ᱵᱮᱱᱟᱣ ᱠᱮᱭᱟᱹᱧ ᱯᱷᱳᱴᱳ ᱵᱮᱱᱟᱣ ᱠᱟᱛᱮᱫ ᱚᱱᱟᱨᱮ ᱤᱧ ᱥᱠᱮᱪ ᱯᱮᱱ ᱛᱮ ᱨᱚᱝ ᱠᱮᱫ ᱠᱚᱣᱟᱧ ᱨᱚᱝ ᱠᱟᱛᱮᱫ ᱚᱸᱰᱮ ᱵᱮᱱᱟᱣ ᱠᱮᱫ ᱠᱚᱣᱟᱧ ᱟᱨ ᱚᱸᱰᱮ ᱪᱮᱦᱨᱟ ᱠᱚ ᱧᱮᱞᱱᱟ ᱟᱨ ᱚᱱᱟ ᱤᱧᱟᱹᱜ ᱠᱨᱮᱰᱤᱴ ᱠᱟᱨᱰ ᱤᱧᱟᱹᱜ ᱵᱮᱱᱟᱣ ᱮᱱᱟ ᱵᱮᱱᱟᱣ ᱠᱟᱛᱮᱫ ᱤᱧ ᱚᱱᱟ ᱠᱨᱮᱰᱤᱴ ᱠᱟᱨᱰ ᱨᱮ ᱪᱮᱦᱨᱟᱛᱮ ᱠᱟᱢᱪᱤᱛᱮ ᱜᱮᱫ ᱠᱟᱛᱮᱫ ᱱᱟᱯᱟᱭᱛᱮ ᱵᱮᱱᱟᱣ ᱠᱮᱫᱟᱹᱧ ᱵᱮᱱᱟᱣ ᱠᱟᱛᱮᱫ ᱚᱱᱟ ᱤᱧᱟᱹᱜ ᱠᱨᱮᱰᱤᱴ ᱠᱟᱨᱰ ᱨᱮ ᱱᱟᱥᱮᱱᱟᱜ ᱯᱮᱱ ᱛᱮ ᱚᱞ ᱠᱮᱫᱟᱹᱧ ᱱᱚᱣᱟ ᱠᱨᱮᱰᱤᱴ ᱠᱟᱨᱰ ᱨᱮ